ᱦᱚᱸ ᱚᱠᱟ ᱠᱷᱚᱱ ᱵᱮᱱ ᱢᱮᱱᱮᱫᱼᱟ ᱟᱪᱪᱷᱟ ᱟᱪᱪᱷᱟ ᱟᱪᱪᱷᱟ ᱟᱪᱪᱷᱟ ᱚᱠᱚ ᱚᱠᱟ ᱨᱮᱠᱤᱱ ᱪᱟᱞᱟᱜ ᱠᱟᱱᱟ ᱦᱳᱭ ᱵᱟᱝ ᱦᱟᱺᱰᱤᱠᱩᱴᱟᱹ ᱜᱮ ᱥᱟᱵ ᱟᱠᱟᱜᱼᱟᱭ

ᱟᱪᱪᱷᱟ ᱵᱟᱝᱼᱟ ᱪᱟᱞᱟᱜ ᱢᱟᱵᱮᱱ ᱪᱟᱞᱟᱜ ᱠᱟᱱᱟ ᱚᱠᱚᱭ ᱛᱟᱠᱚ ᱚᱲᱟᱜ ᱵᱤᱱ ᱦᱤᱡᱩᱜ ᱠᱟᱱᱟ ᱚᱱᱟᱫᱚ ᱦᱟᱺᱰᱤᱠᱩᱴᱟᱹ ᱫᱚ ᱦᱟᱺᱰᱤᱠᱩᱴᱟᱹ ᱜᱮ ᱚᱠᱚᱭ ᱛᱟᱠᱚ ᱚᱲᱟᱜ ᱵᱮᱱ ᱟᱪᱪᱷᱟ ᱟᱪᱪᱷᱟ ᱟᱪᱪᱷᱟ ᱦᱮᱸ ᱦᱮᱸ ᱴᱷᱤᱠ ᱜᱮᱭᱟ ᱴᱷᱤᱠ ᱜᱮᱭᱟ ᱟᱫᱚ ᱚᱠᱟ ᱨᱮᱵᱮᱱ ᱥᱮᱴᱮᱨ ᱟᱠᱟᱜᱼᱟ ᱟᱪᱪᱷᱟ ᱵᱚᱥ ᱥᱴᱮᱱᱰ ᱠᱷᱚᱱ ᱫᱚ ᱟᱵᱤᱱ ᱱᱚᱣᱟ ᱤᱭᱟᱹ ᱨᱮᱹᱞ ᱜᱮᱴᱮ ᱤᱭᱟᱹ ᱥᱟᱢᱱᱟ ᱦᱤᱡᱩᱜ ᱵᱮᱱ ᱚᱸᱰᱮ ᱠᱷᱚᱱᱫᱚ ᱥᱤᱫᱷᱟᱹ ᱜᱟᱹᱰᱤ ᱞᱟᱜᱮ ᱞᱟᱜᱮ ᱧᱟᱢᱚᱜᱼᱟ ᱛᱤᱨᱤᱝ ᱦᱟᱹᱵᱤᱡ ᱦᱚᱸᱵᱮᱱ ᱦᱮᱡ ᱫᱟᱲᱮᱭᱟᱜᱼᱟ ᱵᱚᱦᱚᱲᱫᱟ ᱠᱚ ᱦᱤᱡᱩᱜᱼᱟ ᱛᱤᱨᱤᱝ ᱦᱟᱹᱵᱤᱡ ᱟᱨ ᱰᱟᱭᱨᱮ ᱴ ᱜᱟᱹᱰᱤᱱ ᱧᱟᱢ ᱠᱟᱜ ᱟᱪᱪᱷᱟ ᱦᱚᱸ ᱚᱱᱟ ᱠᱷᱟᱱ ᱫᱚ ᱴᱷᱤᱠᱟ ᱚᱱᱟ ᱨᱟᱥᱛᱟ ᱜᱮ ᱦᱤᱡᱩᱜ ᱵᱮᱱ ᱱᱟᱦᱟᱜ ᱦᱮᱸ ᱨᱟᱭᱨᱚᱝᱯᱩᱨ ᱨᱮ ᱟᱬᱜᱳ ᱠᱟᱛᱮᱫ ᱚᱸᱰᱮ ᱠᱷᱚᱱ ᱦᱟᱸᱜ ᱡᱟᱦᱟᱸ ᱵᱟᱹ ᱵᱟᱹᱨᱯᱟᱫᱟ ᱱᱟᱦᱟᱜ ᱡᱟᱦᱟᱸ ᱜᱟᱹᱰᱤ ᱦᱤᱡᱩᱜ ᱠᱟᱱᱟ ᱚᱱᱟ ᱜᱟᱹᱰᱤᱛᱮ ᱟᱹᱵᱤᱱ ᱫᱮᱡᱚᱜ ᱵᱤᱱ ᱵᱟᱝᱟ ᱵᱟᱝᱟ ᱚᱱᱟ ᱡᱟᱦᱟᱸ ᱵᱟᱹᱨᱯᱟᱫᱟ ᱜᱟᱹᱰᱤ ᱦᱤᱡᱩᱜ ᱠᱟᱱᱟ ᱚᱱᱟ ᱜᱟᱹᱰᱤ ᱛᱮᱜᱮ ᱱᱟᱦᱟᱜ ᱵᱤᱱ ᱫᱮᱡᱚᱜ ᱵᱤᱱ ᱢᱮᱛᱟᱠᱚᱵᱤᱱ ᱞᱚᱦᱟᱠᱟᱹᱱᱤ ᱨᱮᱞᱤᱧ ᱟᱬᱜᱚᱱᱟ ᱟᱹᱞᱤᱧ ᱫᱚ ᱦᱳᱭ ᱚᱸᱰᱮ ᱟᱹᱵᱤᱱ ᱡᱟᱦᱟᱸ ᱱᱟᱦᱟᱜ ᱵᱟᱹᱨᱯᱟᱫᱟ ᱜᱟᱹᱰᱤ ᱦᱤᱡᱩᱜᱼᱟ ᱟᱹᱵᱤᱱ ᱢᱮᱛᱟᱠᱚᱵᱮᱱ ᱟᱹᱞᱤᱧ ᱫᱚ ᱞᱚᱦᱟᱠᱟᱱᱤ ᱨᱮᱞᱤᱧ ᱟᱬᱜᱚᱱᱟ ᱞᱚᱦᱟᱠᱤᱱᱤ ᱠᱷᱚᱱ ᱱᱟᱦᱟᱜ ᱟᱵᱤᱱ ᱱᱚᱛᱮ ᱯᱟᱹᱪᱷᱞᱟᱹ ᱫᱷᱟᱨᱮ ᱢᱮᱱᱟᱜᱼᱟ ᱵᱚᱥᱴᱮᱱ ᱠᱷᱚᱱ ᱱᱚᱛᱮ ᱡᱚᱡᱚᱢ ᱚᱱᱛᱮ ᱠᱷᱚᱱ ᱫᱚ ᱡᱚᱡᱚᱢ ᱥᱮᱫ ᱱᱚᱣᱟ ᱯᱟᱹᱪᱷᱞᱟᱹ ᱥᱮᱫ ᱫᱷᱟᱨᱟ ᱚᱱᱟ ᱵᱚᱥᱴᱮᱱ ᱠᱷᱚᱱ ᱫᱚ ᱯᱟᱹᱪᱷᱞᱟᱹ ᱫᱷᱟᱨᱟ ᱥᱮᱫ ᱨᱩᱣᱟᱹᱲ ᱠᱟᱛᱮᱫ ᱱᱚᱱᱛᱮ ᱦᱟᱸᱜ ᱢᱤᱫᱴᱟᱱ ᱯᱤᱪ ᱨᱟᱥᱛᱟ ᱢᱮᱱᱟᱜ ᱫᱚ ᱵᱟᱝ ᱟ ᱚᱸᱰᱮ ᱠᱷᱚᱱ ᱫᱚ ᱟᱹᱰᱤ ᱫᱚ ᱵᱟᱞᱮ ᱥᱟᱺᱜᱤᱧᱟ ᱟᱞᱮ ᱥᱩᱨᱜᱮᱭᱟ ᱱᱟᱦᱟᱜᱞᱮ ᱯᱟᱞᱮ ᱰᱮ ᱲ ᱠᱤᱞᱳᱢᱤᱨᱟ ᱜᱟᱱ ᱦᱩᱭᱩᱜᱼᱟ ᱯᱟᱞᱮ ᱦᱳᱭ ᱵᱟᱝᱟ ᱵᱟᱝᱟ ᱟᱵᱤᱱ ᱚᱸᱰᱮ ᱱᱟᱦᱟᱜ ᱵᱤᱱ ᱤᱭᱟᱹᱭᱮᱱ ᱠᱷᱟᱱ ᱟᱬᱜᱚᱭᱮᱱ ᱠᱷᱟᱱ ᱜᱮᱱᱟᱦᱟᱜ ᱵᱟᱠᱷᱟᱱ ᱯᱷᱳᱱ ᱵᱤᱱ ᱵᱟᱠᱷᱟᱱ ᱫᱚ ᱚᱱᱟ ᱮᱠ ᱠᱤᱞᱳᱢᱤᱴᱟᱨ ᱤᱱᱠᱟᱹ ᱰᱮᱹᱲ ᱠᱤᱞᱳᱢᱤᱴᱟᱨ ᱜᱟᱱ ᱤᱱᱟᱹᱜ ᱜᱟᱱ ᱦᱩᱭᱩᱜᱼᱟ ᱱᱟᱦᱟᱜ ᱚᱱᱟ ᱯᱤᱪᱚ ᱦᱚᱨ ᱛᱮᱜᱮᱵᱤᱱ ᱦᱤᱡᱩᱜᱼᱟ ᱱᱟᱛᱮ ᱫᱚ ᱰᱮᱢ ᱢᱮᱱᱟᱜᱼᱟ ᱱᱟᱦᱟᱜ ᱟᱨ ᱵᱟᱵᱤᱱ ᱯᱟᱨᱚᱢᱚᱜᱼᱟ ᱱᱟᱦᱟᱜ

ᱦᱳᱭ ᱵᱟᱝ ᱱᱟᱛᱮ ᱫᱚ ᱵᱟᱹᱵᱤᱱ ᱯᱟᱨᱚᱢ ᱫᱟᱲᱮᱭᱟᱜᱼᱟ ᱮᱠᱵᱟᱨᱮ ᱰᱮᱢ ᱠᱚ ᱢᱮᱱᱟᱜ ᱛᱟᱞᱮᱭᱟ ᱟᱨ ᱰᱮᱢ ᱠᱷᱚᱱ ᱫᱚ ᱵᱟᱹᱵᱤᱱ ᱯᱟᱨᱚᱢᱜ ᱵᱤᱱ ᱥᱤᱫᱷᱟᱹ ᱚᱱᱟ ᱦᱚᱨ ᱦᱚᱨ ᱛᱮᱜᱮ ᱦᱤᱡᱩᱜ ᱵᱤᱱ ᱦᱚᱸ ᱚᱱᱟ ᱞᱚᱦᱟᱠᱟᱹᱱᱤ ᱠᱷᱚᱱ ᱱᱚᱛᱮ ᱡᱚᱡᱚᱢ ᱯᱟᱥᱴᱟ ᱱᱟᱦᱟᱜ ᱵᱟᱠᱷᱟᱱ ᱯᱷᱳᱱ ᱵᱮᱱ ᱞᱤᱧ ᱪᱟᱞᱟᱜᱼᱟ ᱦᱚᱸ ᱦᱚᱸ ᱦᱚᱸ ᱴᱷᱤᱠ ᱜᱮᱭᱟ ᱡᱩᱫᱤ ᱤᱭᱟᱹ ᱠᱷᱟᱱ ᱫᱚ ᱦᱤᱡᱩᱜ ᱵᱤᱱ ᱱᱟᱦᱟᱜ ᱦᱚᱸ ᱦᱚᱸ ᱦᱚᱸ ᱦᱚᱸ ᱦᱚᱸ ᱦᱚᱸ ᱯᱷᱳᱱ ᱵᱤᱱ ᱱᱟᱦᱟᱜ ᱩᱱ ᱡᱚᱠᱷᱚᱱ

ᱦᱚᱸ ᱦᱚᱸ ᱴᱷᱤᱠ ᱜᱮᱭᱟ ᱤᱭᱟᱹ ᱵᱤᱱ ᱦᱟᱜ ᱵᱟᱠᱷᱟᱱ ᱦᱟᱸᱜ ᱞᱤᱧ ᱥᱮᱱᱚᱜᱼᱟ ᱱᱟᱦᱟᱸᱜ ᱦᱮᱸ ᱦᱚᱸ ᱦᱚᱸ ᱦᱚᱸ